ᱟᱵᱚ ᱱᱤᱛᱚᱝ ᱫᱚ ᱵᱳᱭᱜᱟᱱᱤᱠ ᱯᱨᱚᱡᱩᱠᱛᱤ ᱠᱷᱚᱱᱟᱜ ᱟᱹᱰᱤᱵᱚᱱ ᱢᱟᱱᱮ ᱵᱳᱭᱜᱟᱱᱤᱠ ᱯᱨᱚᱡᱩᱠᱛᱤ ᱢᱟᱱᱮ ᱯᱨᱚᱵᱷᱟᱵᱽ ᱛᱮ ᱟᱹᱰᱤᱵᱚᱱ ᱞᱟᱦᱟ ᱪᱟᱞᱟᱣ ᱠᱟᱱᱟ ᱚᱱᱟ ᱠᱷᱟᱹᱛᱤᱨ ᱛᱮ ᱟᱨᱦᱚᱸ ᱟᱵᱚ ᱜᱮᱵᱚᱱ ᱵᱟᱰᱟᱭ ᱜᱮᱭᱟ ᱡᱮ ᱱᱤᱭᱟᱹ ᱵᱳᱭᱜᱟᱱᱤᱠ ᱪᱷᱟᱲᱟ ᱫᱚ ᱟᱵᱚ ᱪᱟᱞᱟᱣ ᱦᱚᱸ ᱵᱟᱵᱚᱱ ᱪᱟᱞᱟᱣ ᱫᱟᱲᱮᱭᱟᱜᱼᱟ ᱟᱨ ᱡᱮᱨᱚᱠᱚᱢ ᱠᱤᱪᱷᱩ ᱡᱤᱱᱤᱥ ᱦᱩᱭᱩᱜ ᱠᱟᱱᱟ ᱡᱮ ᱟᱵᱚ ᱫᱚ ᱡᱚᱛᱚ ᱯᱟᱲᱦᱟᱣ ᱵᱟᱵᱚᱱ ᱢᱩᱠᱷᱚᱥᱛᱚ ᱫᱟᱲᱮᱭᱟᱜᱼᱟ ᱥᱮᱭ ᱨᱚᱠᱚᱢ ᱡᱚᱛᱚ ᱯᱟᱲᱦᱟᱣ ᱵᱚᱦᱚᱜ ᱨᱮᱦᱚᱸ ᱵᱟᱵᱚᱱ ᱫᱚᱦᱚ ᱫᱟᱲᱮᱭᱟᱜᱼᱟ ᱚᱱᱟ ᱠᱷᱟᱹᱛᱤᱨ ᱛᱮ ᱟᱵᱚ ᱡᱮ ᱢᱟᱱᱮ ᱡᱮ ᱡᱟ ᱟᱵᱚ ᱢᱟᱱᱮ ᱱᱤᱛᱚᱝ ᱵᱤᱵᱷᱤᱱᱱᱚ ᱫᱚᱨᱠᱟᱨ ᱢᱮᱱᱟᱜᱼᱟ ᱱᱚᱰᱮ ᱠᱷᱚᱱᱟᱜ ᱦᱟᱸᱰᱮ ᱢᱤᱫ ᱜᱷᱟᱹᱲᱤ ᱛᱮᱫᱚ ᱵᱟᱵᱚᱱ ᱪᱟᱞᱟᱣ ᱫᱟᱲᱮᱭᱟᱜᱼᱟ ᱚᱱᱟ ᱠᱷᱟᱹᱛᱤᱨ ᱛᱮ ᱱᱤᱛᱚᱜ ᱯᱷᱳᱱ ᱠᱚᱢᱯᱤᱭᱩᱴᱟᱨ ᱞᱮᱯᱴᱚᱯ ᱱᱤᱭᱟᱹᱠᱚ ᱵᱮᱵᱚᱦᱟᱨ ᱦᱩᱭᱩᱜ ᱠᱟᱱᱟ ᱡᱟᱦᱟᱸᱭ ᱛᱩᱞᱩᱡ ᱫᱚ ᱡᱮ ᱢᱟᱱᱮ ᱟᱵᱚ ᱱᱤᱛᱚᱝ ᱫᱚ ᱪᱮᱫ ᱫᱚᱨᱠᱟᱨ ᱦᱩᱭ ᱞᱮᱱᱠᱷᱟᱡ ᱜᱮ ᱡᱮ ᱟᱵᱚ ᱫᱚ ᱱᱤᱛᱚᱝ ᱫᱚ ᱮᱥᱮᱢᱮᱥ ᱛᱮᱵᱚᱱ ᱠᱩᱞᱫᱟ ᱵᱟᱠᱷᱟᱡ ᱛᱮᱵᱚᱱ ᱯᱷᱚᱱᱫᱟ ᱵᱟᱝ ᱢᱟᱱᱮ ᱟᱹᱰᱤ ᱥᱟᱺᱜᱤᱧ ᱨᱮ ᱢᱮᱱᱟᱜ ᱵᱚᱱᱟ ᱵᱟᱵᱚᱱ ᱧᱮᱞ ᱧᱟᱢᱚᱜ ᱠᱟᱱᱟ ᱟᱨ ᱵᱷᱤᱰᱭᱳ ᱠᱚᱞ ᱛᱮ ᱱᱤᱛᱚᱝ ᱫᱚᱵᱚᱱ ᱨᱚᱯᱚᱲᱚᱜ ᱠᱟᱱᱟ ᱟᱫᱚ ᱚᱱᱟᱜᱮ ᱡᱮ ᱟᱵᱚ ᱫᱷᱤᱨᱮ ᱫᱷᱤᱨᱮ ᱵᱤᱜᱽᱜᱟᱱ ᱤᱭᱟᱹ ᱥᱟᱶᱛᱮ ᱡᱮ ᱟᱵᱚ ᱤᱱᱟᱹᱜ ᱵᱚᱱ ᱞᱟᱦᱟ ᱪᱟᱞᱟᱜ ᱠᱟᱱᱟ ᱚᱱᱟ ᱠᱷᱟᱹᱛᱤᱨ ᱛᱮ ᱡᱮ ᱱᱚᱜᱼᱚᱸᱭ ᱟᱵᱚ ᱚᱱᱮ ᱟᱹᱰᱤ ᱡᱚᱱᱛᱨᱚ ᱯᱟᱹᱛᱤ ᱨᱮᱭᱟᱜ ᱛᱤ ᱵᱚᱱ ᱥᱟᱵ ᱠᱟᱜᱼᱟ ᱚᱱᱟ ᱠᱷᱟᱹᱛᱤᱨ ᱛᱮ ᱟᱨᱦᱚᱸ ᱵᱚᱱ ᱞᱟᱦᱟ ᱪᱟᱞᱟᱜ ᱠᱟᱱᱟ ᱟᱫᱚ ᱚᱱᱟᱜᱮ ᱡᱮ ᱟᱵᱚ ᱢᱟᱱᱮ ᱱᱤᱭᱟᱹ ᱴᱮᱠᱱᱤᱠᱮᱞ ᱡᱚᱱᱛᱨᱚ ᱯᱟᱹᱛᱤ ᱦᱤᱥᱟᱹᱵ ᱛᱮ ᱛᱤᱱᱟᱹᱜ ᱵᱚᱱ ᱞᱟᱦᱟ ᱪᱟᱞᱟᱜ ᱠᱟᱱᱟ ᱚᱱᱟ ᱨᱮᱭᱟᱜ ᱜᱮ ᱛᱷᱚᱲᱟ ᱜᱟᱱ ᱥᱮᱢᱯᱮᱞ ᱤᱧ ᱮᱢ ᱠᱮᱫᱟ